ᱟᱞᱮᱭᱟᱜ ᱯᱚᱱᱚᱛ ᱯᱚᱪᱷᱤᱢ ᱵᱟᱝᱞᱟ ᱯᱚᱱᱚᱛ ᱨᱮᱭᱟᱜ ᱞᱟᱠᱪᱟᱨ ᱩᱯᱨᱩᱢ ᱜᱮ ᱥᱟᱶᱛᱟᱞᱤ ᱯᱟᱹᱨᱥᱤ ᱫᱚ ᱟᱹᱰᱤ ᱞᱟᱹᱴᱩ ᱮᱱᱮᱢᱮ ᱫᱚᱦᱚ ᱟᱠᱟᱫᱟ ᱟᱹᱰᱤ ᱢᱟᱨᱟᱝ ᱮᱱᱮᱢᱮ ᱫᱚᱦᱚ ᱠᱟᱫᱟ ᱱᱚᱣᱟ ᱠᱚᱫᱚ ᱱᱚᱝᱠᱟ ᱞᱟᱹᱭᱛᱮ ᱜᱟᱱᱚᱜᱼᱟ ᱯᱚᱱᱰᱤᱛ ᱨᱚᱜᱷᱩᱱᱟᱛᱷ ᱢᱩᱨᱢᱩᱭ ᱞᱟᱹᱭ ᱦᱚᱴᱚ ᱠᱟᱜᱼᱟ ᱟᱢᱟᱜ ᱡᱟᱹᱛᱤ ᱞᱟᱹᱜᱤᱫ ᱟᱢᱟᱜ ᱫᱷᱚᱨᱚᱢ ᱞᱟᱹᱜᱤᱫ ᱡᱟᱦᱟᱸᱭ ᱫᱚ ᱵᱟᱭ ᱧᱮᱞᱟ ᱟᱢᱜᱮᱢ ᱧᱮᱞᱟ ᱛᱳ ᱱᱚᱣᱟ ᱡᱟᱹᱛᱤ ᱱᱚᱣᱟ ᱫᱷᱚᱨᱚᱢ ᱫᱚ ᱥᱚᱫᱚᱨᱟᱭ ᱱᱚᱣᱟ ᱟᱢᱟᱜ ᱯᱟᱹᱨᱥᱤ ᱡᱮ ᱟᱢ ᱪᱮᱫ ᱯᱟᱹᱨᱥᱤ ᱛᱮᱢ ᱨᱚᱲᱫᱟ ᱛᱟᱦᱞᱮ ᱤᱧᱟᱹᱜ ᱯᱟᱹᱨᱥᱤ ᱫᱚ ᱦᱩᱭᱩᱜ ᱠᱟᱱᱟ ᱥᱟᱶᱛᱟᱞᱤ ᱥᱟᱱᱛᱟᱲᱤ ᱯᱟᱹᱨᱥᱤ ᱟᱨ ᱱᱚᱣᱟ ᱥᱟᱱᱛᱟᱲᱤ ᱯᱟᱹᱨᱥᱤ ᱛᱮ ᱞᱟᱠᱪᱟᱨ ᱡᱩᱫᱤ ᱵᱟᱹᱧ ᱠᱚᱨᱟᱣᱟ ᱛᱟᱦᱞᱮ ᱫᱚ ᱤᱧᱫᱚ ᱵᱟᱹᱧ ᱞᱮᱠᱷᱟᱜᱼᱟ ᱡᱮ ᱤᱧᱫᱚ ᱥᱟᱶᱛᱟᱞ ᱠᱟᱱᱟᱧ ᱥᱮ ᱥᱟᱱᱛᱟᱲ ᱠᱟᱹᱱᱟᱹᱧ ᱟᱫᱚ ᱚᱱᱟ ᱛᱮᱜᱮ ᱞᱟᱠᱪᱟᱨ ᱱᱚᱣᱟ ᱯᱚᱱᱚᱛ ᱨᱮᱱᱟᱜ ᱞᱟᱠᱪᱟᱨ ᱨᱮ ᱱᱚᱣᱟ ᱥᱟᱶᱛᱟᱞᱤ ᱯᱟᱹᱨᱥᱤ ᱫᱚ ᱟᱹᱰᱤ ᱞᱟᱹᱴᱩ ᱮᱱᱮᱢᱮ ᱫᱚᱦᱚ ᱟᱠᱟᱫᱟ